ᱟᱞᱮ ᱟᱛᱳ ᱨᱮ ᱵᱟᱨᱭᱟ ᱯᱚᱨᱤᱵᱟᱨ ᱨᱮᱱ ᱦᱚᱲ ᱟᱹᱰᱤ ᱟᱸᱴ ᱠᱚ ᱡᱷᱚᱜᱽᱲᱟ ᱞᱮᱱᱟ ᱡᱷᱚᱜᱽᱲᱟ ᱯᱚᱨ ᱢᱤᱫ ᱴᱤᱱ ᱯᱚᱨᱤᱵᱟᱨ ᱨᱮᱱ ᱦᱚᱲ ᱫᱚ ᱪᱟᱞᱟᱣ ᱞᱮᱱᱟᱭ ᱢᱟᱹᱡᱷᱤ ᱦᱟᱲᱟᱢ ᱴᱷᱮᱱ ᱢᱟᱹᱡᱷᱤ ᱦᱟᱲᱟᱢᱮ ᱢᱮᱛᱟᱫ ᱠᱚᱣᱟ ᱡᱮ ᱮᱫ ᱟᱛᱳ ᱨᱮᱱ ᱦᱚᱲ ᱞᱟᱹᱭᱟᱠᱚ ᱯᱮ ᱟᱛᱳ ᱨᱮᱱ ᱦᱚᱲ ᱠᱚ ᱞᱟᱹᱭᱟᱫ ᱠᱚᱣᱟ ᱛᱟᱨᱯᱚᱨ ᱫᱚᱥᱟᱨ ᱦᱤᱞᱳᱜ ᱢᱟᱹᱡᱷᱤ ᱵᱟᱵᱟ ᱡᱷᱚᱛᱚ ᱜᱟᱞᱢᱟᱨᱟᱣᱮ ᱟᱸᱡᱚᱢ ᱠᱮᱫ ᱛᱟᱠᱚᱣᱟ ᱡᱮ ᱪᱮᱫ ᱠᱷᱟᱹᱛᱤᱨ ᱛᱮ ᱩᱱᱠᱩ ᱡᱷᱟᱢᱮᱞᱟ ᱦᱳᱭ ᱞᱮᱱᱟ ᱛᱟᱨᱯᱚᱨ ᱟᱸᱡᱚᱢ ᱠᱟᱛᱮ ᱟᱛᱳ ᱨᱮᱱ ᱦᱚᱲ ᱥᱚᱢᱮᱛ ᱩᱱᱠᱩᱣᱟᱜ ᱡᱷᱟᱢᱮᱞᱟᱭ ᱢᱮᱴᱟᱣ ᱠᱮᱫ ᱛᱟᱠᱚᱣᱟ